ᱦᱮᱸ ᱦᱮᱞᱳ ᱦᱮᱸ ᱦᱮᱞᱳ ᱟᱪᱪᱷᱟ ᱟᱵᱚ ᱥᱟᱱᱛᱟᱲ ᱠᱚᱣᱟᱜ ᱵᱚᱸᱜᱟᱼᱵᱩᱨᱩ ᱴᱷᱟᱶ ᱵᱟᱝ ᱥᱮ ᱟᱵᱚ ᱥᱟᱱᱛᱟᱲᱟᱜ ᱵᱚᱸᱜᱟᱼᱵᱩᱨᱩ ᱴᱷᱟᱶ ᱫᱚ ᱢᱮᱱ ᱜᱟᱱᱚᱜᱼᱟ ᱜᱳᱴᱟ ᱜᱮ ᱟᱵᱚ ᱫᱚᱵᱚᱱ ᱵᱚᱸᱜᱟᱼᱵᱩᱨᱩᱭᱟ ᱦᱮᱸ ᱥᱮ ᱮᱢᱚᱱᱠᱤ ᱟᱵᱚᱫᱚ ᱡᱟᱦᱮᱨ ᱨᱮᱦᱚᱸ ᱵᱚᱱ ᱵᱚᱸᱜᱟᱼᱵᱩᱨᱩᱭᱟ ᱡᱟᱦᱮᱨ ᱨᱮᱦᱚᱸ ᱵᱚᱸᱜᱟ ᱵᱚᱱ ᱵᱚᱸᱜᱟ ᱟᱠᱚᱣᱟ ᱡᱟᱦᱮᱨ ᱮᱨᱟ ᱞᱤᱴᱟᱹ ᱜᱚᱸᱥᱟᱭ ᱢᱚᱬᱮ ᱠᱚ ᱛᱩᱨᱩᱭ ᱠᱚ ᱩᱱᱠᱩ ᱫᱚᱵᱚᱱ ᱵᱚᱸᱜᱟ ᱟᱠᱚᱣᱟ ᱡᱟᱦᱮᱨ ᱨᱮ ᱮᱢᱚᱱᱠᱤ ᱡᱟᱦᱮᱨ ᱨᱮᱫᱚ ᱵᱟᱦᱟ ᱵᱚᱱ ᱵᱚᱸᱜᱟᱭᱟ ᱡᱟᱦᱟᱸᱨᱮ ᱩᱱ ᱚᱠᱛᱚ ᱠᱚᱨᱮᱜ ᱡᱟᱦᱮᱨ ᱨᱮᱵᱚᱱ ᱵᱚᱸᱜᱟᱭᱟ ᱟᱨ ᱡᱟᱦᱮᱨ ᱵᱚᱸᱜᱟ ᱦᱩᱭᱮᱱᱟ ᱟᱨ ᱴᱟᱺᱰᱤ ᱵᱚᱸᱜᱟ ᱦᱚᱸ ᱦᱩᱭᱮᱱᱟ ᱥᱚᱦᱚᱨᱟᱭ ᱵᱚᱱ ᱵᱚᱸᱜᱟᱭᱟ ᱟᱵᱚ ᱫᱚ ᱴᱟᱺᱰᱤ ᱠᱚᱨᱮᱫ ᱩᱱ ᱡᱚᱠᱷᱚᱱ ᱦᱚᱸ ᱥᱚᱦᱚᱨᱟᱭ ᱵᱚᱸᱜᱟ ᱴᱺᱰᱤ ᱨᱮᱵᱚᱱ ᱵᱚᱸᱜᱟ ᱟᱠᱚᱣᱟ ᱢᱤᱫᱴᱮᱱ ᱜᱮᱵᱚᱱ ᱵᱚᱸᱜᱟᱭᱟ ᱤᱧ ᱥᱚᱦᱚᱨᱟᱭ ᱨᱮᱜᱮ ᱰᱟᱝᱨᱤ ᱵᱚᱱ ᱠᱷᱩᱱᱴᱟᱹᱣ ᱠᱚᱣᱟ ᱟᱨ ᱵᱟᱦᱟ ᱵᱚᱸᱜᱟ ᱨᱮᱫᱚ ᱦᱟᱸᱜ ᱡᱟᱦᱮᱨ ᱨᱮᱜᱮ ᱵᱚᱱ ᱵᱚᱸᱜᱟᱭᱟ ᱩᱱ ᱚᱠᱛᱚ ᱦᱟᱸᱜ ᱵᱟᱦᱟ ᱠᱚᱵᱚᱱ ᱮᱱᱮᱡᱼᱟ ᱢᱟᱱᱮ ᱢᱮᱱ ᱜᱟᱱᱚᱜᱼᱟ ᱵᱟᱦᱟ ᱵᱚᱱ ᱫᱚᱱᱟ ᱠᱚᱲᱟ ᱠᱚ ᱠᱩᱲᱤ ᱠᱚ ᱡᱚᱛᱚ ᱡᱚᱛᱚ ᱠᱚᱛᱮ ᱜᱮ ᱟᱨ ᱚᱱᱟ ᱥᱟᱶ ᱥᱟᱶᱛᱮ ᱟᱵᱚ ᱥᱟᱱᱛᱟᱲ ᱠᱚᱫᱚ ᱟᱵᱚ ᱚᱲᱟᱜ ᱵᱷᱤᱛᱟᱹᱨ ᱨᱮᱦᱚᱸ ᱟᱹᱜᱤᱞ ᱦᱟᱯᱲᱟᱢ ᱠᱚ ᱵᱚᱸᱜᱟ ᱟᱠᱚᱣᱟᱵᱚᱱ ᱜᱳᱥᱴᱤ ᱡᱟᱦᱟᱸ ᱛᱤᱱᱟᱹᱜ ᱜᱮ ᱵᱚᱸᱜᱟᱼᱵᱩᱨᱩ ᱠᱚ ᱢᱮᱱᱟᱜ ᱠᱚᱣᱟ ᱩᱱᱠᱩ ᱠᱚᱦᱚᱸ ᱵᱚᱱ ᱵᱚᱸᱜᱟ ᱟᱠᱚᱣᱟ ᱟᱨ ᱚᱲᱟᱜ ᱨᱮᱱ ᱡᱟᱦᱟᱸ ᱛᱤᱱᱟᱹᱜ ᱵᱚᱸᱜᱟᱼᱵᱩᱨᱩ ᱠᱚ ᱛᱟᱦᱮᱱᱟ ᱠᱚ ᱩᱱᱠᱩ ᱦᱚᱸ ᱟᱵᱚ ᱫᱚ ᱵᱷᱤᱛᱟᱹᱨ ᱨᱮᱜᱮ ᱵᱚ ᱢᱟᱱᱮ ᱦᱟᱺᱰᱤ ᱛᱮᱵᱚᱱ ᱵᱚᱸᱜᱟ ᱟᱠᱚᱣᱟ ᱩᱱᱠᱩ ᱫᱚ ᱦᱟᱺᱰᱤ ᱵᱚᱱ ᱵᱚᱸᱜᱟ ᱟᱠᱚᱣᱟ ᱚᱲᱟᱜ ᱨᱮᱱ ᱦᱟᱯᱲᱟᱢ ᱠᱚ ᱟᱨ ᱚᱲᱟᱜ ᱨᱮᱱ ᱵᱚᱸᱜᱟ ᱠᱚ ᱡᱟᱦᱟᱸᱭ ᱠᱚ ᱛᱟᱦᱮᱱᱟ ᱩᱱᱠᱩ ᱫᱚ ᱚᱲᱟᱜ ᱵᱷᱤᱛᱟᱹᱨ ᱨᱮᱜᱮ ᱦᱟᱺᱰᱤ ᱵᱚᱱ ᱵᱚᱸᱜᱟ ᱟᱠᱚᱣᱟ ᱟᱨ ᱟᱵᱚ ᱥᱟᱱᱛᱟᱲ ᱫᱚ ᱟᱨ ᱜᱳᱲᱟ ᱵᱚᱸᱜᱟ ᱦᱚᱸᱠᱚ ᱛᱟᱦᱮᱱ ᱜᱮᱛᱟ ᱵᱳᱱᱟ ᱜᱳᱲᱟ ᱨᱮᱦᱚᱸ ᱵᱚᱱ ᱵᱚᱸᱜᱟ ᱟᱠᱚᱜᱮᱭᱟ ᱟᱨ ᱚᱸᱰᱮ ᱫᱚ ᱡᱩᱫᱤ ᱟᱭᱢᱟ ᱨᱚᱠᱚᱢ ᱟᱫᱷᱮᱠ ᱫᱚ ᱥᱩᱠᱨᱤ ᱦᱚᱸᱠᱚ ᱵᱚᱸᱜᱟ ᱠᱚᱜᱮᱭᱟ ᱟᱨ ᱟᱭᱢᱟ ᱨᱚᱠᱚᱢ ᱯᱟᱞᱮᱫ ᱠᱚ ᱵᱚᱸᱜᱟ ᱠᱚᱜᱮᱭᱟ ᱥᱩᱠᱨᱤ ᱫᱚ ᱟᱹᱰᱤ ᱩᱛᱟᱹᱨ ᱚᱲᱟᱜ ᱵᱚᱸᱜᱟ ᱠᱚᱨᱮᱜ ᱠᱚ ᱵᱚᱸᱜᱟ ᱠᱚᱣᱟ ᱴᱟᱺᱰᱤ ᱵᱚᱸᱜᱟ ᱦᱚᱸ ᱚᱱᱠᱟᱜᱮ ᱵᱷᱮᱲᱟ ᱠᱚ ᱥᱩᱠᱨᱤ ᱠᱚ ᱵᱚᱸᱜᱟ ᱠᱚᱣᱟ ᱠᱚ ᱠᱟᱨᱟᱢ ᱵᱚᱸᱜᱟ ᱦᱚᱸ ᱢᱮᱱᱟᱜ ᱠᱚᱛᱟ ᱵᱚᱱᱟ ᱫᱟᱸᱥᱟᱭ ᱵᱚᱸᱜᱟ ᱯᱟᱛᱟ ᱵᱚᱸᱜᱟ ᱴᱟᱺᱰᱤ ᱵᱚᱸᱜᱟ ᱟᱹᱰᱤ ᱟᱭᱢᱟ ᱞᱮᱠᱟᱱ ᱵᱚᱸᱜᱟᱼᱵᱩᱨᱩ ᱠᱚ ᱢᱮᱱᱟᱜ ᱛᱟᱵᱳᱱᱟ ᱦᱮᱸ ᱟᱫᱚ ᱚᱱᱟ ᱥᱟᱶᱛᱮ ᱟᱵᱚ ᱢᱟᱹᱡᱷᱤ ᱵᱟᱵᱟ ᱱᱚᱣᱟ ᱴᱷᱟᱶ ᱛᱟᱵᱚᱱ ᱢᱮᱱᱟᱜᱼᱟ ᱚᱸᱰᱮ ᱫᱚ ᱢᱟᱹᱡᱷᱤ ᱵᱟᱵᱟ ᱵᱚᱱ ᱵᱚᱸᱜᱟ ᱟᱭᱟ ᱢᱟᱱᱮ ᱡᱷᱟᱹᱡᱷᱤ ᱵᱟᱵᱟ ᱵᱚᱱ ᱵᱚᱸᱜᱟ ᱟᱭᱟ ᱟᱵᱚ ᱱᱟᱭᱠᱮ ᱫᱚ ᱦᱟᱸᱜ ᱡᱟᱦᱮᱨ ᱠᱚᱨᱮ ᱜᱮ ᱵᱚᱸᱜᱟᱭᱟᱭ ᱚᱱᱠᱟ ᱞᱮᱠᱟᱛᱮ ᱟᱨ ᱟᱵᱚ ᱥᱟᱱᱛᱟᱲ ᱫᱚ ᱟᱹᱰᱤ ᱡᱟᱦᱟᱸ ᱵᱩᱨᱩ ᱫᱤᱥᱚᱢ ᱠᱚᱨᱮ ᱫᱚ ᱵᱩᱨᱩ ᱵᱚᱸᱜᱟ ᱦᱚᱸ ᱛᱟᱵᱚᱱ ᱢᱮᱱᱟᱜ ᱠᱚᱣᱟ ᱡᱟᱦᱟᱸᱭ ᱜᱮ ᱚᱱᱟ ᱫᱚ ᱵᱩᱨᱩ ᱨᱮᱵᱚᱱ ᱵᱚᱸᱜᱟ ᱟᱠᱚᱣᱟ ᱢᱟᱱᱮ ᱵᱩᱨᱩ ᱨᱮᱜᱮ ᱵᱚᱱ ᱵᱚᱸᱜᱟᱭᱟ ᱚᱱᱟᱫᱚ ᱟᱫᱚ ᱟᱵᱚ ᱥᱟᱱᱛᱟᱲ ᱫᱚ ᱫᱟᱜ ᱦᱚᱸᱵᱚᱱ ᱵᱚᱸᱜᱟ ᱟᱜᱼᱟ ᱟᱹᱥᱟᱹᱲᱤᱭᱟᱹ ᱵᱚᱱ ᱵᱚᱸᱜᱟᱭᱟ ᱥᱚᱦᱚᱨᱟᱭ ᱵᱚᱱ ᱵᱚᱸᱜᱟᱭᱟ ᱯᱟᱛᱟ ᱵᱚᱱ ᱵᱚᱸᱜᱟᱭᱟ ᱟᱹᱰᱤ ᱟᱭᱢᱟ ᱞᱮᱠᱟᱱᱟᱜ ᱵᱚᱸᱜᱟᱭᱟᱵᱚᱱ ᱟᱵᱚᱣᱟᱜ ᱥᱟᱶᱛᱟ ᱨᱮᱫᱚ ᱱᱚᱜᱼᱚ ᱱᱚᱣᱟᱜᱮ ᱟᱹᱰᱤ ᱟᱭᱢᱟ ᱵᱚᱸᱜᱟᱼᱵᱩᱨᱩ ᱛᱟᱵᱚᱱ ᱢᱮᱱᱟᱜᱼᱟ ᱟᱪᱪᱷᱟ ᱥᱚᱦᱚᱨᱟᱭ ᱯᱚᱨᱚᱵᱽ ᱨᱮ ᱵᱟᱝ ᱥᱮ ᱥᱚᱦᱚᱨᱟᱭ ᱯᱚᱨᱚᱵᱽ ᱨᱮᱫᱚ ᱟᱵᱚ ᱫᱚ ᱚᱱᱠᱟ ᱫᱚ ᱦᱟᱸᱜ ᱥᱚᱦᱚᱨᱟᱭ ᱫᱚ ᱡᱟᱭᱜᱟ ᱡᱟᱹᱱᱤᱡ ᱟᱫᱷᱮᱠ ᱫᱚ ᱴᱟᱺᱰᱤ ᱨᱮᱭᱟᱜ ᱫᱚ ᱞᱟᱹᱭ ᱜᱟᱱᱚᱜᱼᱟ ᱥᱚᱦᱚᱨᱟᱭ ᱵᱚᱸᱜᱟ ᱫᱚ ᱟᱵᱚ ᱫᱚ ᱴᱟᱺᱰᱤ ᱨᱮᱜᱮ ᱵᱚᱱ ᱵᱚᱸᱜᱟᱭᱟ ᱚᱸᱰᱮ ᱫᱚ ᱡᱟᱹᱥᱛᱤ ᱡᱟᱦᱟᱱᱟᱜ ᱫᱚ ᱵᱟᱝᱟ ᱟᱵᱚ ᱫᱚ ᱥᱤᱢ ᱵᱩᱥᱟᱹᱜ ᱵᱚᱱ ᱵᱚᱸᱜᱟ ᱠᱚᱣᱟ ᱥᱚᱦᱚᱨᱟᱭ ᱵᱚᱸᱜᱟ ᱦᱳᱭ ᱟᱪᱪᱷᱟ ᱢᱟ ᱴᱷᱤᱠ